ᱚᱱᱮ ᱡᱟᱦᱟᱸᱭ ᱱᱩᱠᱩ ᱵᱤᱜᱽᱜᱟᱱ ᱠᱚ ᱥᱮᱬᱟᱼᱥᱮᱬᱟᱣᱟᱜ ᱵᱟᱡᱟᱨ ᱠᱚ ᱪᱟᱞᱟᱣ ᱟᱠᱟᱱᱟ ᱡᱟᱦᱟᱸ ᱠᱟᱹᱢᱤ ᱠᱚᱠᱚ ᱵᱟᱰᱟᱭᱟ ᱢᱟᱱᱮ ᱯᱟᱝᱠᱷᱟ ᱠᱚᱨᱮ ᱤᱭᱟᱹ ᱠᱚ ᱵᱟᱠᱷᱟᱱ ᱫᱚ ᱵᱤᱜᱽᱜᱟᱱᱤ ᱟᱛᱳᱼᱫᱤᱥᱚᱢ ᱠᱷᱚᱱ ᱠᱚ ᱪᱟᱞᱟᱣ ᱟᱠᱟᱱᱟ ᱠᱚ ᱩᱱᱠᱩ ᱡᱟᱦᱟᱸ ᱛᱤᱥᱚᱜ ᱟᱛᱳ ᱫᱤᱥᱚᱢ ᱨᱮ ᱵᱟᱠᱚ ᱦᱮᱡ ᱨᱩᱣᱟᱹᱲ ᱞᱮᱱᱠᱷᱟᱱ ᱫᱚ ᱩᱱᱠᱩ ᱦᱚᱸ ᱟᱛᱳ ᱫᱤᱥᱚᱢ ᱨᱮᱱᱟᱜ ᱨᱟᱡᱽᱱᱤᱛᱤ ᱵᱟᱠᱷᱟᱱ ᱫᱚ ᱡᱟᱦᱟᱱᱟᱜ ᱜᱮ ᱚᱱᱟ ᱵᱟᱠᱚ ᱵᱟᱰᱟᱭ ᱫᱟᱲᱮᱭᱟᱜᱼᱟ ᱩᱱᱠᱩ ᱦᱚᱸ ᱡᱮᱢᱚᱱ ᱠᱚ ᱦᱤᱡᱩᱜ ᱤᱭᱟᱹᱜ ᱢᱟᱠᱚ ᱮᱱᱠᱷᱟᱱ ᱫᱚ ᱟᱠᱚ ᱡᱚᱛᱚ ᱟᱛᱳᱼᱫᱤᱥᱚᱢ ᱨᱮᱭᱟᱜ ᱨᱟᱡᱽᱱᱤᱛᱤ ᱡᱚᱛᱚᱣᱟᱜ ᱠᱚ ᱢᱟᱲᱟᱝᱼᱟᱜ ᱤᱭᱟᱹᱣᱟᱜ ᱠᱚᱠᱚ ᱵᱟᱰᱟᱭ ᱫᱟᱲᱮᱭᱟᱜᱼᱟ ᱠᱚ ᱞᱟᱹᱭ ᱫᱟᱲᱮᱭᱟᱜ ᱟᱠᱚ ᱚᱱᱟ ᱟᱨ ᱵᱟᱝᱠᱚ ᱦᱮᱡᱞᱮᱱ ᱠᱷᱟᱱ ᱫᱚ ᱟᱛᱳᱼᱫᱤᱥᱚᱢ ᱨᱮᱱᱟᱜ ᱫᱚ ᱵᱟᱠᱚ ᱞᱟᱹᱭ ᱫᱟᱲᱮᱭᱟᱜᱼᱟ ᱩᱱᱠᱩ ᱢᱟ ᱠᱟᱹᱢᱤ ᱨᱮᱜᱮ ᱠᱚ ᱛᱟᱦᱮᱱᱟ ᱵᱤᱜᱽᱜᱟᱱ ᱦᱚᱸᱠᱚ ᱢᱟᱱᱮ ᱤᱭᱟᱹ ᱨᱮᱠᱚ ᱥᱟᱺᱜᱤᱧ ᱨᱮᱠᱚ ᱛᱟᱦᱮᱱᱟ ᱠᱚ ᱯᱟᱝᱠᱷᱟ ᱠᱚ ᱵᱟᱠᱷᱟᱱ ᱫᱚ ᱡᱟᱦᱟᱱᱟᱜ ᱠᱚ ᱵᱮᱯᱟᱨ ᱚᱱᱟ ᱠᱚᱠᱚ ᱤᱭᱟᱹᱭᱟ ᱟᱨ ᱟᱛᱳᱼᱫᱤᱥᱚᱢ ᱨᱮᱱᱟᱜ ᱨᱟᱭ ᱫᱚ ᱵᱟᱝ ᱠᱚ ᱞᱟᱹᱭ ᱫᱟᱲᱮᱭᱟᱜᱼᱟ ᱟᱨ ᱩᱱᱠᱩ ᱡᱟᱦᱟᱸ ᱛᱤᱥ ᱠᱚ ᱟᱛᱳᱼᱫᱤᱥᱚᱢ ᱠᱚ ᱦᱮᱡᱞᱮᱱ ᱠᱷᱟᱱ ᱫᱚ ᱡᱟᱦᱟᱱᱟᱜ ᱜᱮ ᱟᱛᱳᱼᱫᱤᱥᱚᱢ ᱨᱮᱱᱟᱜ ᱢᱟᱱᱮ ᱵᱚᱸᱜᱟ ᱨᱮ ᱵᱩᱨᱩ ᱨᱮ ᱢᱟᱱᱮ ᱪᱮᱫ ᱜᱮ ᱵᱟᱝ ᱯᱚᱨᱚᱵᱽ ᱚᱱᱟ ᱫᱚᱠᱚ ᱞᱟᱹᱭ ᱫᱟᱲᱮᱭᱟᱜ ᱟᱠᱚ ᱵᱟᱝᱟ ᱟᱞᱮ ᱱᱚᱣᱟ ᱤᱭᱟᱹ ᱡᱚᱦᱚᱜ ᱫᱚ ᱱᱚᱣᱟ ᱵᱚᱸᱜᱟᱭᱟᱞᱮ ᱱᱚᱣᱟ ᱡᱚᱦᱚᱜ ᱫᱚ ᱟᱞᱮ ᱞᱮ ᱤᱭᱟᱹ ᱵᱚᱸᱜᱟᱭᱟᱞᱮ ᱱᱚᱣᱟ ᱡᱚᱦᱚᱜ ᱫᱚ ᱮᱱᱠᱷᱟᱱ ᱩᱱᱠᱩ ᱠᱚ ᱞᱟᱹᱭ ᱫᱟᱲᱮᱭᱟᱜᱼᱟ ᱟᱨ ᱵᱟᱝ ᱩᱛᱟᱹᱨ ᱩᱱᱠᱩ ᱵᱟᱠᱚ ᱦᱮᱡ ᱵᱟᱲᱟ ᱞᱮᱱᱠᱷᱟᱱ ᱫᱚ ᱟᱨ ᱪᱮᱫ ᱦᱚᱸ ᱵᱟᱠᱚ ᱞᱟᱹᱭ ᱫᱟᱲᱮᱭᱟᱜᱼᱟ ᱞᱟᱹᱭ ᱜᱮ ᱟᱨ ᱠᱩᱞᱤ ᱵᱟᱲᱟ ᱠᱚᱢ ᱵᱟᱠᱚ ᱞᱟᱹᱭᱟ